ᱡᱚᱠᱷᱟ ᱥᱩᱢᱩᱝ ᱮᱨᱤᱭᱟ ᱨᱮ ᱵᱟᱨ ᱨᱚᱠᱚᱢ ᱵᱟᱜᱽᱣᱟᱱ ᱢᱮᱱᱟᱜ ᱛᱟᱵᱚᱱᱟ ᱢᱤᱫᱴᱟᱝ ᱵᱟᱜᱽᱣᱟᱱ ᱫᱚ ᱟᱡ ᱟᱡᱛᱮ ᱦᱩᱭᱩᱜᱼᱟ ᱟᱨ ᱢᱤᱫᱴᱮᱱ ᱵᱟᱜᱽᱣᱟᱱ ᱨᱮᱫᱚ ᱟᱵᱚ ᱱᱤᱡᱮᱛᱮ ᱵᱮᱱᱟᱣ ᱦᱩᱭᱩᱜ ᱛᱟᱵᱚᱱᱟ ᱡᱚᱠᱷᱟ ᱥᱩᱢᱩᱝ ᱵᱟᱜᱟᱱ ᱨᱮ ᱢᱤᱫ ᱱᱚᱢᱵᱚᱨ ᱡᱟᱦᱟᱸᱭ ᱞᱟᱹᱭ ᱠᱮᱫᱼᱟ ᱚᱱᱟ ᱫᱚ ᱯᱨᱚᱠᱤᱛᱤ ᱪᱮᱛᱟᱱ ᱨᱮ ᱱᱤᱨᱵᱷᱚᱨ ᱠᱟᱛᱮᱜ ᱟᱡ ᱟᱡ ᱛᱮᱜᱮ ᱫᱟᱨᱮ ᱱᱟᱹᱲᱤ ᱦᱟᱨᱟᱜᱼᱟ ᱫᱟᱜ ᱫᱩᱞ ᱨᱮᱱᱟᱜ ᱯᱨᱳᱭᱳᱡᱚᱱ ᱵᱟᱹᱱᱩᱜᱼᱟ ᱟᱡ ᱟᱡᱛᱮ ᱦᱩᱭᱩᱜᱼᱟ ᱟᱨ ᱡᱟᱦᱟᱸ ᱟᱵᱚ ᱱᱤᱡᱮ ᱛᱮᱵᱚᱱ ᱵᱮᱱᱟᱣᱟ ᱚᱱᱟ ᱵᱟᱜᱟᱱ ᱫᱚ ᱫᱟᱜ ᱡᱚᱛᱚᱱ ᱦᱩᱭᱩᱜᱼᱟ ᱪᱟᱦᱮ ᱚᱱᱟ ᱫᱚ ᱯᱷᱚᱞ ᱵᱟᱜᱟᱱ ᱦᱩᱭᱩᱜ ᱥᱚᱵᱽᱡᱤ ᱵᱟᱜᱟᱱ ᱦᱩᱭᱩᱜ ᱥᱮ ᱟᱨ ᱡᱟᱦᱟᱱ ᱚᱱᱠᱟᱱᱟᱜ ᱦᱩᱭᱩᱜ